ᱯᱚᱥᱪᱷᱤᱢ ᱵᱚᱨᱫᱷᱚᱢᱟᱱ ᱦᱚᱱᱚᱛ ᱨᱮ ᱟᱭᱢᱟᱜᱟᱱ ᱥᱟᱜᱟᱲᱚᱢ ᱢᱮᱱᱟᱜᱼᱟ ᱡᱮᱢᱚᱱ ᱴᱨᱮᱱ ᱵᱟᱥ ᱞᱚᱨᱤ ᱴᱨᱟᱠ ᱩᱲᱟᱹ ᱡᱟᱦᱟᱡ ᱟᱭᱢᱟ ᱜᱟᱱ ᱱᱚᱣᱟ ᱥᱟᱜᱟᱲᱚᱢ ᱠᱷᱟᱹᱛᱤᱨ ᱟᱵᱚ ᱟᱹᱰᱤ ᱥᱩᱡᱳᱠ ᱥᱩᱵᱤᱫᱷᱟ ᱦᱩᱭ ᱟᱠᱟᱱ ᱛᱟᱵᱚᱱᱟ ᱱᱚᱣᱟ ᱥᱟᱜᱟᱲᱚᱢ ᱟᱹᱰᱤ ᱠᱚᱢ ᱚᱠᱛᱚ ᱛᱮ ᱟᱹᱰᱤ ᱥᱟᱺᱜᱤᱧᱮ ᱥᱮᱴᱮᱨ ᱵᱚᱱᱟ ᱟᱹᱰᱤ ᱦᱟᱢᱟᱞ ᱦᱟᱢᱟᱞ ᱡᱤᱱᱤᱥ ᱠᱚ ᱟᱹᱰᱤ ᱠᱚᱢ ᱥᱳᱢᱳᱭ ᱛᱮᱜᱮ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟᱭ ᱤᱫᱤ ᱥᱮᱴᱮᱨ ᱫᱟᱲᱮᱭᱟᱢᱟ ᱟᱨ ᱱᱚᱣᱟ ᱥᱟᱜᱟᱲᱚᱢ ᱠᱷᱟᱹᱛᱤᱨ ᱟᱭᱢᱟ ᱦᱚᱲ ᱠᱚᱣᱟᱜ ᱨᱳᱡᱽᱜᱟᱨ ᱦᱩᱭᱩᱜ ᱠᱟᱱᱟ ᱱᱚᱣᱟ ᱥᱟᱜᱟᱲᱚᱢ ᱨᱮ ᱡᱮᱢᱚᱱ ᱥᱩᱵᱤᱫᱷᱟ ᱦᱮᱱᱟᱜᱼᱟ ᱚᱱᱠᱟ ᱚᱥᱩᱵᱫᱷᱟ ᱦᱚᱸ ᱢᱮᱱᱟᱜᱼᱟ ᱡᱮᱢᱚᱱ ᱠᱤ ᱟᱵᱚ ᱡᱩᱫᱤ ᱦᱟᱺᱰᱤ ᱯᱟᱹᱣᱨᱟᱹ ᱧᱩ ᱠᱟᱛᱮᱫ ᱥᱟᱜᱟᱲᱚᱢ ᱵᱚᱱ ᱪᱟᱹᱞᱩᱭᱟ ᱥᱮ ᱴᱨᱟᱯᱷᱤᱠ ᱟᱹᱭᱤᱱ ᱵᱟᱝ ᱢᱟᱱᱟᱣ ᱠᱟᱛᱮᱫ ᱵᱚᱱ ᱥᱟᱜᱟᱲᱚᱢ ᱵᱚᱱ ᱪᱟᱹᱞᱩᱭᱟ ᱛᱟᱦᱚᱞᱮ ᱮᱠᱥᱤᱰᱮᱱᱴ ᱦᱩᱭ ᱨᱮᱱᱟᱜ ᱥᱚᱢᱵᱷᱚ ᱵᱚᱱᱟ ᱛᱟᱦᱮᱸ ᱫᱟᱲᱮᱭᱟᱜᱼᱟ ᱟᱨ ᱚᱱᱟ ᱥᱟᱝᱛᱮ ᱱᱤᱡᱮᱭᱟᱜ ᱫᱚ ᱠᱷᱚᱛᱤ ᱦᱩᱭᱩᱜ ᱜᱮᱭᱟ ᱟᱨ ᱦᱚᱲ ᱠᱚᱦᱚᱸ ᱵᱚᱱ ᱠᱷᱩᱛᱤᱜᱼᱟ